ᱫᱟᱫᱟ ᱚᱠᱟᱨᱮ ᱢᱮᱱᱟᱢᱼᱟ ᱚ ᱚᱸᱰᱮ ᱵᱚᱞᱯᱩᱨ ᱠᱷᱚᱱᱤᱧ ᱞᱟᱹᱭᱮᱫᱟ ᱟᱞᱮ ᱱᱚᱸᱰᱮ ᱵᱳᱞᱯᱩᱨᱠᱷᱚᱱ ᱵᱟᱨᱚᱡᱚᱱ ᱦᱚᱲ ᱵᱚᱨᱫᱷᱚᱢᱟᱱ ᱪᱟᱞᱟᱜ ᱞᱮ ᱞᱟᱹᱭᱮᱫᱟ ᱟᱢ ᱤᱭᱟᱹ ᱯᱷᱟᱠᱟ ᱢᱮᱱᱟᱢᱟ ᱛᱮᱹᱦᱮᱹᱧ ᱜᱟᱹᱰᱤᱢ ᱟᱹᱜᱩ ᱫᱟᱲᱮᱭᱟᱜᱼᱟ ᱟᱞᱮᱢ ᱤᱫᱤ ᱦᱚᱴᱩ ᱠᱟᱞᱮᱭᱟ ᱚ ᱟᱪᱷᱟ ᱟᱹᱜᱩᱭ ᱜᱮᱭᱟᱢ ᱵᱮᱥᱛᱟᱦᱚᱞᱮ ᱴᱷᱤᱠ ᱫᱚᱥᱴᱟ ᱥᱳᱢᱳᱭ ᱛᱟᱦᱚᱞᱮ ᱟᱹᱜᱩᱭᱢᱮ ᱟᱨ ᱵᱷᱟᱲᱟᱫᱚ ᱛᱤᱱᱟᱹᱜ ᱠᱟᱛᱮᱫ ᱪᱚᱢ ᱦᱟᱛᱟᱣ ᱮᱫᱟ ᱛᱟᱞᱮ ᱫᱩᱥᱚ ᱴᱟᱠᱟᱛᱚ ᱵᱮᱥ ᱴᱷᱤᱠ ᱜᱮᱭᱟ ᱛᱟᱦᱚᱞᱮ ᱚᱱᱟ ᱫᱚᱥᱵᱟᱡᱮ ᱥᱩᱢᱳᱭᱜᱮ ᱱᱚᱶᱟ ᱟᱞᱮ ᱚᱲᱟᱜ ᱴᱷᱮᱱ ᱜᱟᱹᱰᱤᱫᱚ ᱟᱹᱜᱩᱭᱢᱮ ᱚᱸᱰᱮᱠᱷᱚᱱ ᱟᱞᱮ ᱵᱟᱨᱚᱡᱚᱢ ᱦᱚᱲᱛᱟᱦᱚᱞᱮ ᱟᱢᱟᱜ ᱜᱟᱹᱰᱤᱛᱮᱞᱮ ᱪᱟᱞᱟᱜᱼᱟ ᱵᱚᱨᱫᱷᱚᱢᱟᱱ